ᱤᱧ ᱫᱚ ᱪᱷᱟᱹᱴᱭᱟᱹᱨ ᱵᱤᱱᱛᱤᱧ ᱞᱟᱹᱭᱟᱢᱟ ᱪᱷᱟᱹᱴᱭᱟᱹᱨ ᱵᱤᱱᱛᱤ ᱫᱚ ᱜᱤᱫᱽᱨᱟᱹ ᱦᱩᱭ ᱞᱮᱱᱠᱷᱟᱱ ᱠᱚ ᱵᱚᱥᱢᱚᱛᱟᱭ ᱟᱬᱜᱚᱞᱮᱱ ᱠᱷᱟᱱ ᱟᱫᱚ ᱢᱚᱬᱮ ᱢᱟᱦᱟ ᱨᱮ ᱪᱷᱟᱹᱴᱭᱟᱹᱨ ᱠᱚᱣᱟ ᱠᱚ ᱟᱫᱚ ᱪᱷᱟᱹᱴᱭᱟᱹᱨᱮᱭᱟ ᱠᱚ ᱟᱠᱚᱨᱮᱱ ᱜᱟᱹᱞᱤᱢ ᱢᱟᱹᱡᱷᱤ ᱞᱟᱹᱭᱟᱭ ᱡᱮ ᱢᱚᱬᱮ ᱢᱟᱦᱟ ᱫᱤᱱ ᱦᱤᱞᱳᱜ ᱫᱚ ᱵᱟᱹᱵᱩ ᱵᱚᱱ ᱪᱷᱟᱹᱴᱭᱟᱹᱨᱮᱭᱟ ᱤᱱᱟᱹ ᱥᱟᱶᱛᱮ ᱫᱷᱟᱹᱭ ᱵᱩᱲᱦᱤ ᱞᱟᱹᱭᱟᱭᱟᱭ ᱞᱟᱹᱯᱤᱛᱮ ᱞᱟᱹᱭᱟᱭᱟ ᱟᱫᱚ ᱜᱚᱰᱮᱛ ᱢᱟᱹᱡᱷᱤ ᱦᱟᱲᱟᱢᱮ ᱞᱟᱹᱭᱟᱫᱮᱭᱟ ᱟᱛᱳ ᱥᱳᱞᱳᱟᱱᱟ ᱠᱚ ᱡᱟᱣᱨᱟᱭᱮᱱᱟ ᱜᱳᱰᱮᱛ ᱡᱚᱛᱚᱭ ᱦᱚᱦᱚᱣᱟᱫ ᱠᱚᱣᱟ ᱟᱛᱳ ᱥᱳᱞᱳᱟᱱᱟ ᱠᱚ ᱡᱟᱣᱨᱟᱭᱮᱱ ᱠᱷᱟᱱ ᱟᱫᱚ ᱦᱮᱡ ᱱᱟᱠᱚ ᱦᱮᱡ ᱠᱟᱛᱮᱫ ᱞᱟᱹᱯᱤᱛ ᱫᱚ ᱡᱚᱛᱚ ᱦᱚᱲᱟᱜ ᱵᱚᱦᱚᱜ ᱨᱮᱭᱟᱜ ᱩᱯ ᱮ ᱦᱟᱛᱟᱣᱟ ᱢᱩᱪᱟᱹᱫ ᱨᱮ ᱩᱱᱤ ᱜᱤᱫᱽᱨᱟ ᱦᱚᱯᱚᱱ ᱦᱚᱯᱚᱱ ᱜᱤᱫᱽᱨᱟᱹᱣᱟᱜ ᱫᱚ ᱯᱮᱫᱷᱟᱣ ᱚᱱᱟ ᱪᱷᱩᱨᱤ ᱦᱚᱞᱟᱫ ᱮ ᱵᱷᱤᱲᱟᱹᱣᱟ ᱟᱵᱟᱨ ᱤᱭᱟᱹᱨᱮ ᱫᱚᱦᱚᱭᱟ ᱯᱷᱩᱲᱩᱜ ᱨᱮ ᱫᱟᱜ ᱨᱮ ᱢᱤᱫ ᱫᱷᱟᱣᱮ ᱵᱷᱤᱲᱟᱹᱣ ᱠᱮᱫᱟ ᱫᱟᱜ ᱨᱮ ᱫᱚᱦᱚ ᱠᱮᱫᱟᱭ ᱟᱨᱚ ᱢᱤᱫᱫᱷᱟᱣᱮ ᱵᱷᱤᱲᱟᱹᱣ ᱠᱮᱫᱟᱭ ᱫᱟᱜ ᱨᱮ ᱯᱮᱫᱷᱟᱣ ᱱᱚᱝᱠᱟᱜᱮ ᱵᱷᱤᱲᱟᱹᱣ ᱠᱮᱫᱟᱭ ᱦᱩᱭᱱᱟ ᱦᱩᱭᱮᱱ ᱠᱷᱟᱱ ᱟᱛᱳ ᱦᱚᱲ ᱫᱚ ᱩᱱᱠᱩ ᱥᱩᱱᱩᱢ ᱠᱚ ᱮᱢᱟ ᱠᱚᱣᱟ ᱛᱩᱯᱩᱱ ᱠᱚ ᱪᱟᱞᱟᱜᱼᱟ ᱟᱨ ᱩᱱᱤ ᱫᱷᱟᱹᱭ ᱵᱩᱲᱦᱤ ᱫᱚ ᱩᱱᱤ ᱜᱚᱜᱚ ᱦᱚᱲ ᱡᱟᱦᱟᱸᱭᱮ ᱰᱮᱞᱤᱵᱷᱟᱨᱤ ᱛᱟᱦᱮᱸᱠᱟᱱ ᱩᱱᱤᱭᱟᱜ ᱡᱚᱛᱚ ᱜᱮᱸᱫᱟᱜ ᱠᱚᱭ ᱥᱟᱯᱟᱭᱟ ᱥᱟᱯᱟ ᱠᱟᱛᱮᱫ ᱜᱟᱹᱰᱭᱟᱹ ᱠᱷᱚᱱᱮ ᱥᱟᱯᱟ ᱠᱚᱪᱞᱟᱣ ᱟᱹᱜᱩᱭᱟᱭ ᱛᱟᱯᱚᱨᱮ ᱦᱮᱡ ᱱᱟᱭ ᱦᱮᱡ ᱠᱟᱛᱮᱫ ᱟᱞᱮ ᱦᱚᱸ ᱡᱚᱛᱚ ᱦᱚᱲ ᱵᱟᱵᱟ ᱦᱚᱲ ᱞᱮ ᱛᱩᱯᱩ ᱦᱮᱡᱱᱟ ᱛᱩᱯᱩ ᱦᱮᱡ ᱠᱟᱛᱮᱫ ᱚᱱᱟ ᱦᱚᱞᱚᱝ ᱫᱟᱜ ᱟᱫᱚᱣᱟ ᱪᱟᱣᱞᱮ ᱨᱮᱭᱟᱜ ᱦᱚᱞᱚᱝ ᱫᱟᱜ ᱮ ᱜᱚᱴᱟᱭ ᱪᱷᱤᱴᱠᱟᱹᱣᱟ ᱪᱷᱤᱴᱠᱟᱹᱣ ᱠᱟᱛᱮᱫ ᱟᱞᱮ ᱦᱚᱸᱭ ᱪᱷᱤᱴᱠᱟᱹᱣᱟᱞᱮᱭᱟ ᱪᱷᱤᱴᱠᱟᱹᱣ ᱠᱟᱛᱮᱫ ᱟᱫᱚ ᱩᱱᱤ ᱵᱟᱹᱵᱩᱣᱟᱜ ᱧᱩᱛᱩᱢ ᱫᱚ ᱚᱱᱮ ᱵᱟᱹᱵᱩ ᱫᱚ ᱵᱟᱵᱟᱣᱟᱜ ᱧᱩᱛᱩᱢ ᱜᱮ ᱟᱡ ᱵᱟᱵᱟ ᱦᱟᱲᱟᱢᱵᱟᱣᱟᱜ ᱧᱩᱛᱩᱢ ᱜᱮ ᱛᱟᱦᱮᱱ ᱛᱟᱭᱟ ᱜᱚᱲᱚᱢᱟᱭᱟ ᱠᱚ ᱱᱤᱝᱠᱟᱹ ᱠᱟᱛᱮᱫ ᱜᱮ ᱚᱱᱟ ᱪᱷᱟᱹᱴᱭᱟᱹᱨ ᱦᱤᱞᱳᱜ ᱫᱚ ᱱᱤᱢ ᱫᱟᱜ ᱢᱟᱹᱲᱤ ᱠᱚ ᱤᱥᱤᱱᱟ ᱱᱤᱢ ᱫᱟᱜ ᱢᱟᱹᱲᱤ ᱱᱟᱭᱠᱮ ᱵᱟᱵᱟᱭ ᱵᱚᱸᱜᱟᱭᱟ ᱵᱚᱸᱜᱟ ᱠᱟᱛᱮᱫ ᱞᱟᱹᱭᱟᱭᱟᱭ ᱱᱩᱭ ᱫᱚ ᱯᱷᱟᱱᱱᱟᱭ ᱦᱮᱡ ᱠᱟᱱᱟ ᱩᱢᱩᱠ ᱢᱟᱹᱱᱰᱤ ᱦᱮᱡ ᱟᱠᱟᱱᱟᱭ ᱱᱩᱭ ᱫᱚ ᱱᱚᱣᱟ ᱛᱟᱭ ᱧᱩᱛᱩᱢ ᱩᱱ ᱛᱮᱦᱮᱧ ᱠᱷᱚᱱ ᱫᱚ ᱱᱚᱝᱠᱟ ᱦᱚᱦᱚᱣᱟᱭ ᱯᱮ ᱥᱮᱸᱫᱽᱨᱟ ᱠᱟᱨᱠᱟ ᱤᱫᱤᱭᱮᱯᱮ ᱜᱟᱛᱮᱭᱮᱯᱮ ᱪᱷᱩᱛ ᱠᱷᱚᱱ ᱫᱚᱵᱚᱱ ᱢᱮᱴᱟᱣ ᱠᱟᱫ ᱛᱟᱭᱟ ᱡᱚᱛᱚᱨᱮᱜᱮ ᱜᱟᱛᱮᱭᱮᱯᱮ ᱵᱟᱦᱟᱨᱮ ᱥᱚᱨᱦᱟᱭ ᱨᱮ ᱥᱮᱸᱫᱽᱨᱟᱨᱮ ᱠᱟᱨᱠᱟ ᱨᱮ ᱡᱚᱛᱚ ᱥᱩᱢᱟᱹᱭᱜᱮ ᱜᱟᱛᱮᱭᱮᱯᱮ ᱱᱤᱝᱠᱟᱹ ᱠᱟᱛᱮᱫ ᱟᱛᱳᱨᱮᱱ ᱦᱚᱲ ᱦᱚᱸ ᱡᱟᱦᱟᱸ ᱦᱟᱺᱰᱤ ᱛᱟᱦᱮᱱ ᱛᱟᱠᱚᱣᱟ ᱢᱤᱫ ᱴᱩᱠᱩᱡ ᱦᱟᱺᱰᱤ ᱠᱚ ᱧᱩᱭᱟ ᱡᱚᱢᱟᱠᱚ ᱟᱨ ᱱᱤᱢ ᱫᱟᱜ ᱢᱟᱹᱲᱤ ᱠᱚ ᱡᱚᱢᱟ ᱩᱱᱤᱭᱟᱜ ᱧᱩᱛᱩᱢ ᱛᱮ ᱚᱱᱟ ᱧᱩ ᱡᱚᱢ ᱠᱟᱛᱮᱫ ᱜᱮ ᱟᱫᱚ ᱚᱱᱟ ᱪᱷᱟᱹᱴᱭᱟᱹᱨ ᱠᱟᱹᱢᱤ ᱫᱚ ᱚᱸᱰᱮ ᱠᱚ ᱢᱩᱪᱟᱹᱫ ᱠᱮᱫᱟ